ᱡᱤᱭᱚᱱ ᱨᱮ ᱠᱟᱹᱨᱤ ᱪᱮᱫ ᱞᱟᱹᱜᱤᱫ ᱞᱟᱹᱠᱛᱤᱭᱟ ᱱᱚᱣᱟ ᱤᱫᱤ ᱠᱟᱛᱮᱜ ᱢᱮᱱ ᱞᱮᱠᱷᱟᱱ ᱡᱮ ᱠᱟᱹᱨᱤ ᱥᱮ ᱠᱚᱞᱟ ᱥᱮ ᱢᱤᱫᱴᱟᱱ ᱠᱟᱹᱨᱫᱷᱟᱱᱤ ᱢᱟᱱᱮ ᱚᱠᱚᱭ ᱯᱟᱹᱴᱷᱩᱣᱟᱹ ᱚᱠᱟᱴᱟᱜ ᱢᱤᱫᱴᱟᱱ ᱥᱟᱛᱟᱢ ᱪᱮᱛᱟᱱ ᱢᱤᱫᱴᱮᱱ ᱠᱟᱹᱨᱫᱷᱟᱹᱱᱤ ᱩᱫᱩᱜ ᱫᱟᱲᱮᱭᱟᱜ ᱟᱭ ᱥᱮ ᱴᱮᱞᱮᱱᱴ ᱮ ᱧᱮᱞᱚᱜᱚᱜᱼᱟ ᱚᱱᱟᱫᱚ ᱟᱭᱳ ᱵᱟᱵᱟᱣᱟᱜ ᱪᱮᱫ ᱞᱮᱠᱟ ᱫᱟᱭ ᱵᱚᱫᱽᱫᱷᱚ ᱠᱟᱱᱟ ᱚᱱᱠᱟᱜᱮ ᱢᱟᱪᱮᱛ ᱠᱚᱣᱟᱜ ᱦᱚᱸ ᱢᱤᱫᱴᱟᱱ ᱫᱟᱭ ᱵᱚᱫᱽᱫᱷᱚ ᱠᱟᱱᱟ ᱡᱮ ᱚᱞᱚᱜ ᱯᱚᱲᱦᱚᱱ ᱠᱟᱛᱮᱜ ᱢᱟᱨᱟᱝ ᱦᱚᱲ ᱵᱮᱱᱟᱣ ᱜᱟᱱᱚᱜᱼᱟ ᱱᱚᱣᱟ ᱫᱚ ᱱᱟᱱᱟ ᱦᱩᱱᱟᱹᱨ ᱢᱤᱫᱴᱟᱱ ᱠᱟᱢᱤ ᱢᱟᱫᱽᱫᱷᱚᱢᱛᱮ ᱥᱮ ᱠᱟᱹᱨᱤ ᱥᱮ ᱠᱚᱞᱟ ᱢᱟᱫᱽᱫᱷᱚᱢ ᱛᱮᱦᱚᱸ ᱰᱮᱵᱷᱞᱚᱯ ᱥᱮ ᱢᱟᱲᱟᱝ ᱥᱮᱱ ᱫᱚ ᱪᱟᱞᱟᱣ ᱤᱫᱤ ᱜᱟᱱᱚᱜᱼᱟ ᱚᱱᱟᱛᱮ ᱥᱟᱶᱛᱟ ᱨᱮᱱ ᱵᱷᱟᱹᱞᱹᱭ ᱞᱮᱠᱟᱛᱮ ᱱᱚᱣᱟ ᱠᱚ ᱜᱚᱲᱚᱭ ᱮᱢᱟ ᱡᱮ ᱚᱠᱚᱭ ᱯᱟᱹᱴᱷᱩᱣᱟᱹ ᱚᱠᱟᱴᱟᱜ ᱥᱟᱛᱟᱢ ᱪᱮᱛᱟᱱ ᱨᱮ ᱥᱮ ᱚᱠᱟ ᱪᱮᱛᱟᱱ ᱨᱮ ᱩᱱᱤ ᱴᱮᱞᱮᱱᱴ ᱥᱮ ᱛᱩᱠᱷᱚᱲ ᱢᱮᱱᱟᱭᱟ ᱩᱱᱤ ᱫᱚ ᱚᱱᱟ ᱠᱟᱹᱢᱤ ᱪᱮᱛᱟᱱ ᱨᱮᱜᱮ ᱯᱨᱟᱫᱷᱟᱱᱱᱚ ᱮᱢᱟᱭᱟ ᱡᱮᱞᱮᱠᱟ ᱚᱠᱚᱭᱮ ᱠᱷᱮᱞ ᱠᱷᱮᱞᱳᱰ ᱫᱟᱲᱮᱭᱟᱜᱼᱟ ᱩᱱᱤ ᱫᱚ ᱠᱷᱮᱞ ᱪᱮᱛᱟᱱ ᱨᱮ ᱡᱮᱞᱮᱠᱟ ᱚᱠᱚᱭ ᱠᱟᱴᱷ ᱨᱮᱭᱟᱜ ᱵᱟᱰᱳᱦᱤ ᱠᱟᱱᱟᱭ ᱩᱱᱤ ᱫᱚ ᱚᱱᱟ ᱪᱮᱛᱟᱱ ᱨᱮ ᱚᱱᱠᱟ ᱞᱮᱠᱟ ᱚᱞᱚᱜ ᱯᱟᱲᱦᱟᱣ ᱥᱮ ᱚᱠᱟ ᱞᱮᱠᱟᱱ ᱠᱟᱹᱢᱤ ᱠᱟᱹᱥᱱᱤ ᱠᱷᱮᱛᱨᱮ ᱨᱮ ᱩᱱᱤᱭᱟᱜ ᱨᱟᱹᱥᱠᱟᱹ ᱥᱮ ᱠᱩᱥᱤ ᱢᱮᱱᱟᱜ ᱛᱟᱭᱟ ᱚᱱᱠᱟ ᱞᱮᱠᱟᱜᱮ ᱚᱱᱟᱨᱮ ᱫᱟᱶ ᱮᱢᱫᱚ ᱱᱟᱯᱟᱭᱟ ᱢᱮᱱᱛᱤᱧ ᱢᱚᱱᱮᱭᱟ